ᱤᱧ ᱫᱚ ᱩᱠᱤᱞ ᱯᱩᱞᱤᱥ ᱯᱚᱧᱪᱟᱭᱮᱛ ᱥᱚᱢᱤᱛᱤ ᱠᱚᱨᱮ ᱱᱚᱝᱠᱟ ᱜᱮ ᱫᱩᱲᱩᱵ ᱧᱟᱯᱟᱢ ᱫᱚ ᱦᱩᱭᱟᱠᱟᱱᱟ ᱡᱟᱦᱟᱸ ᱫᱚ ᱮᱴᱠᱮᱴᱚᱬᱮ ᱡᱟᱦᱟᱸᱱᱟᱜ ᱛᱟᱦᱮᱱ ᱠᱷᱟᱱ ᱠᱟᱹᱢᱤᱦᱚᱨᱟ ᱨᱮ ᱩᱱ ᱚᱠᱛᱚ ᱜᱮ ᱫᱩᱲᱩᱵᱽ ᱧᱟᱯᱟᱢ ᱦᱩᱭᱟᱠᱟᱱᱟ ᱪᱮᱫ ᱞᱮᱠᱟ ᱠᱟᱨᱚᱱ ᱱᱤᱭᱟᱹ ᱫᱚ ᱦᱩᱭᱩᱜ ᱠᱟᱱᱟ ᱤᱭᱟᱹ ᱦᱚᱸᱜᱼᱚᱭ ᱡᱟᱦᱟᱱᱟᱜ ᱯᱨᱚᱫᱷᱟᱱ ᱥᱚᱢᱤᱛᱤ ᱠᱟᱹᱢᱤ ᱨᱮᱭᱟᱜ ᱟᱨᱠᱤ ᱡᱮᱢᱚᱱ ᱡᱟᱦᱟᱱᱟᱜ ᱥᱳᱭ ᱵᱟᱝ ᱦᱟᱱᱟ ᱥᱟᱨᱴᱤᱯᱷᱤᱠᱮᱴ ᱯᱨᱚᱫᱷᱟᱱ ᱴᱷᱮᱱ ᱠᱷᱚᱱᱟᱜ ᱵᱟᱢ ᱤᱫᱤ ᱞᱮᱠᱷᱟᱱ ᱥᱮ ᱯᱚᱧᱪᱟᱭᱮᱛ ᱴᱷᱮᱱ ᱠᱷᱚᱱᱟᱜ ᱵᱟᱢ ᱤᱫᱤ ᱞᱮᱠᱷᱟᱱ ᱟᱢᱟᱜ ᱡᱟᱦᱟᱱ ᱠᱟᱹᱢᱤ ᱵᱟᱝ ᱦᱩᱭᱩᱜ ᱛᱟᱢᱟ ᱚᱱᱟ ᱠᱚ ᱮᱴᱠᱮᱴᱚᱬᱮ ᱛᱟᱞᱟ ᱛᱮᱜᱮ ᱟᱨᱠᱤ ᱱᱩᱠᱩ ᱠᱚ ᱦᱚᱲ ᱥᱟᱞᱟᱜ ᱫᱩᱲᱩᱵᱽ ᱧᱟᱯᱟᱢ ᱦᱩᱭᱩᱜ ᱠᱟᱱᱟ ᱪᱮᱫᱟᱜ ᱥᱮ ᱚᱱᱟ ᱠᱚ ᱵᱟᱝ ᱠᱷᱟᱱ ᱱᱚᱣᱟ ᱠᱚ ᱫᱩᱲᱩᱵᱽ ᱧᱟᱯᱟᱢ ᱫᱚ ᱵᱟᱝ ᱦᱩᱭᱩᱜ ᱠᱟᱱᱟ ᱠᱟᱨᱚᱱ ᱟᱢᱟᱜ ᱤᱧᱟᱹᱜ ᱡᱮᱴᱟ ᱠᱟᱹᱢᱤ ᱢᱮᱱᱟᱜ ᱛᱤᱧᱟᱹ ᱚᱱᱟ ᱠᱟᱹᱢᱤ ᱩᱱᱤ ᱴᱷᱮᱱ ᱵᱟᱝ ᱪᱟᱞᱟᱣ ᱞᱮᱱ ᱠᱷᱟᱱ ᱵᱟᱝ ᱦᱩᱭᱩᱜ ᱛᱤᱧᱟᱹ ᱟᱨ ᱩᱱᱤ ᱴᱷᱮᱱ ᱤᱧ ᱪᱟᱞᱟᱣ ᱞᱮᱱ ᱠᱷᱟᱱ ᱦᱳᱭᱛᱳ ᱛᱤᱦᱤᱧ ᱫᱚᱭ ᱢᱮᱛᱟ ᱫᱤᱧᱟᱹ ᱡᱮ ᱦᱟᱱᱟᱴᱟᱜ ᱟᱹᱜᱩᱭ ᱢᱮ ᱦᱟᱱᱮ ᱦᱟᱹᱱᱤᱭᱟᱜ ᱥᱳᱭ ᱟᱹᱜᱩᱭ ᱢᱮ ᱯᱚᱧᱪᱟᱭᱮᱛᱟᱜ ᱥᱳᱭ ᱟᱹᱜᱩᱭ ᱢᱮ ᱥᱮ ᱦᱟᱱᱟ ᱥᱟᱨᱴᱤᱯᱷᱤᱠᱮᱴ ᱟᱹᱜᱩᱭ ᱢᱮ ᱚᱱᱟ ᱠᱚ ᱟᱹᱜᱩ ᱟᱹᱜᱩ ᱛᱮ ᱟᱭᱢᱟ ᱫᱤᱱ ᱟᱭᱢᱟ ᱥᱚᱢᱚᱭ ᱯᱟᱨᱚᱢᱚᱜᱼᱟ ᱚᱱᱟ ᱠᱚ ᱮᱴᱠᱮᱴᱚᱬᱮ ᱠᱷᱟᱹᱛᱤᱨ ᱛᱮᱜᱮ ᱤᱧ ᱱᱩᱠᱩ ᱠᱚ ᱥᱟᱞᱟᱜ ᱫᱩᱲᱩᱵᱽ ᱧᱟᱯᱟᱢ ᱫᱚ ᱦᱩᱭᱩᱜ ᱠᱟᱱᱟ ᱟᱨ ᱵᱟᱹᱲᱤᱡ ᱨᱮᱱᱟᱜ ᱠᱟᱹᱢᱤ ᱫᱚ ᱵᱟᱹᱲᱤᱡ ᱢᱟ ᱵᱟᱹᱱᱩᱜᱼᱟ ᱠᱟᱨᱚᱱ ᱩᱱᱠᱩ ᱫᱚ ᱟᱭᱢᱟ ᱞᱮᱠᱟᱱ ᱱᱚᱜᱼᱚ ᱱᱚᱝᱠᱟᱱ ᱦᱚᱲ ᱥᱟᱞᱟᱜ ᱠᱚ ᱫᱩᱲᱩᱵᱽ ᱧᱟᱯᱟᱢᱚᱜᱼᱟ ᱚᱱᱟ ᱠᱷᱟᱹᱛᱤᱨ ᱛᱮᱜᱮ ᱟᱵᱚ ᱫᱚ ᱤᱧ ᱫᱚ ᱮᱱᱛᱮᱫ ᱩᱱᱠᱩ ᱠᱷᱟᱹᱛᱤᱨ ᱛᱮ ᱱᱮᱜᱼᱮ ᱱᱤᱭᱟᱹ ᱮᱴᱠᱮᱴᱚᱬᱮ ᱠᱷᱟᱹᱛᱤᱨ ᱛᱮᱜᱮᱧ ᱫᱩᱲᱩᱵᱽ ᱧᱟᱯᱟᱢ ᱵᱟᱲᱟᱣᱟ ᱠᱟᱱᱟ